ᱢᱮᱫ ᱦᱟᱸ ᱨᱮ ᱞᱟᱜᱟᱣᱟᱜ ᱠᱨᱤᱢ ᱤᱧ ᱦᱚᱸ ᱦᱟᱛᱟᱣ ᱜᱚᱫ ᱠᱮᱜ ᱟᱹᱧ ᱦᱚᱲ ᱠᱚ ᱧᱮᱞᱛᱮ ᱥᱮ ᱟᱸᱡᱚᱢ ᱛᱮ ᱮᱱᱠᱷᱟᱱ ᱡᱮ ᱦᱟᱛᱟᱣ ᱠᱮᱫ ᱟᱹᱧ ᱡᱮ ᱱᱚᱣᱟ ᱞᱟᱹᱜᱤᱫ ᱤᱧᱟᱹᱜ ᱢᱮᱫᱦᱟᱸ ᱪᱮᱨᱦᱟ ᱧᱚᱜ ᱫᱷᱟᱨᱟ ᱧᱮᱞᱚᱜ ᱢᱟ ᱦᱟᱴ ᱠᱚᱧ ᱪᱟᱞᱟᱜ ᱫᱚ ᱯᱟᱛᱟ ᱠᱚᱧ ᱪᱟᱞᱟᱜ ᱫᱚ ᱡᱟᱦᱟᱸ ᱥᱮᱫ ᱯᱮᱲᱟ ᱚᱲᱟᱜ ᱠᱚᱧ ᱪᱟᱞᱟᱜ ᱟᱹᱧ ᱚᱱᱟ ᱞᱟᱹᱜᱤᱫ ᱛᱤᱧ ᱦᱟᱛᱟᱣ ᱠᱮᱜ ᱟᱹᱧ ᱠᱩᱥᱤ ᱛᱮ ᱮᱱᱠᱷᱟᱱ ᱟᱨᱤᱧ ᱞᱟᱜᱟᱣ ᱠᱮᱜᱼᱟ ᱞᱟᱜᱟᱣ ᱠᱟᱛᱮᱧ ᱧᱮᱞᱮᱜᱼᱟ ᱤᱧᱟᱹᱜ ᱢᱮᱫᱦᱟᱸ ᱫᱚ ᱵᱮᱥ ᱞᱟᱹᱜᱤᱫ ᱢᱚᱱᱮ ᱠᱟᱛᱮᱧ ᱦᱟᱛᱟᱣ ᱠᱮᱜᱼᱟ ᱟᱨ ᱛᱟᱭᱚᱢ ᱱᱩᱱᱟᱹᱜ ᱠᱷᱟᱨᱟᱯ ᱮᱱᱟ ᱮᱹᱠᱫᱚᱢ ᱦᱮᱸᱫᱭᱮᱱᱟ ᱦᱮᱸᱫᱮ ᱪᱟᱵᱟᱭᱮᱱᱟ ᱤᱱᱟᱹ ᱛᱟᱭᱚᱢ ᱮᱢᱚᱱᱤᱧ ᱟᱹᱲᱤᱥᱮᱱᱟ ᱟᱹᱰᱤ ᱡᱳᱨᱤᱧ ᱟᱹᱲᱤᱥᱮᱱᱟ ᱟᱫᱚ ᱱᱚᱣᱟ ᱠᱨᱤᱢ ᱫᱚ ᱞᱟᱜᱟᱣ ᱠᱟᱛᱮ ᱟᱹᱰᱤ ᱵᱮᱠᱟᱨ ᱜᱮᱭᱟ ᱟᱫᱚ ᱚᱱᱟᱜᱮ ᱟᱛᱳ ᱨᱤᱱ ᱵᱟᱹᱦᱩ ᱠᱩᱲᱤ ᱠᱚᱹᱧ ᱞᱟᱹᱭᱟᱠᱚᱣᱟ ᱡᱮ ᱱᱚᱟ ᱠᱨᱤᱢ ᱫᱚ ᱟᱞᱚᱯᱮ ᱦᱟᱛᱟᱣᱟ ᱵᱟᱭ ᱵᱮᱥᱟ ᱱᱚᱣᱟ ᱠᱨᱤᱢ ᱦᱟᱛᱟᱣ ᱠᱟᱛᱮ ᱟᱹᱰᱤ ᱵᱟᱝ ᱴᱷᱤᱠ ᱦᱮᱸᱫᱮ ᱪᱟᱵᱟᱭᱮᱱᱟ ᱛᱤᱧ ᱢᱮᱫ ᱦᱟᱸ ᱪᱮᱫ ᱵᱮᱥ ᱞᱟᱹᱜᱤᱫ ᱤᱧ ᱦᱟᱛᱟᱣ ᱞᱮᱜᱼᱟ ᱚᱱᱟ ᱠᱷᱚᱱ ᱟᱨᱦᱚᱸ ᱵᱟᱹᱲᱤᱡ ᱪᱟᱵᱟᱭᱮᱱᱟ ᱟᱫᱚ ᱜᱚᱴᱟ ᱢᱮᱫ ᱦᱟᱸ ᱦᱮᱸᱫᱮ ᱪᱟᱵᱟᱭᱮᱱᱟ ᱟᱫᱚ ᱱᱚᱣᱟ ᱫᱚ ᱮᱠᱟᱞ ᱜᱮ ᱟᱞᱚᱯᱮ ᱦᱟᱛᱟᱣᱟᱯᱮ ᱚᱱᱟ ᱜᱤᱧ ᱞᱟᱹᱭᱟᱯᱮ ᱠᱟᱱᱟ